ᱵᱟᱜᱟᱱ ᱵᱮᱱᱟᱣ ᱞᱟᱹᱜᱤᱫ ᱛᱮᱫᱚ ᱤᱧ ᱫᱚ ᱵᱟᱨ ᱦᱟᱡᱟᱨ ᱴᱟᱠᱟ ᱠᱷᱚᱨᱪᱟᱣᱟᱠᱟᱱ ᱛᱤᱧᱟᱹ ᱪᱮᱫᱟᱜ ᱥᱮ ᱵᱟᱜᱟᱱ ᱡᱟᱦᱟᱸᱨᱤᱧ ᱵᱮᱱᱟᱣᱮᱫ ᱛᱟᱦᱮᱱᱟ ᱚᱸᱰᱮ ᱛᱷᱚᱲᱟ ᱢᱟᱫ ᱠᱤᱨᱤᱧ ᱦᱳᱭ ᱮᱱᱟ ᱚᱱᱟ ᱢᱟᱫ ᱛᱮ ᱵᱮᱲᱟᱭ ᱞᱟᱹᱜᱤᱫ ᱵᱟᱨᱭᱟ ᱦᱚᱲᱤᱧ ᱢᱩᱱᱤᱥ ᱞᱮᱫ ᱠᱤᱱᱟᱹ ᱩᱱᱠᱤᱱ ᱯᱚᱭᱥᱟ ᱮᱢ ᱦᱳᱭ ᱮᱱᱟ ᱤᱱᱟᱹ ᱠᱟᱛᱮ ᱢᱤᱫᱴᱮᱱ ᱱᱮᱴᱤᱧ ᱠᱤᱨᱤᱧ ᱟᱹᱜᱩ ᱠᱮᱫᱟ ᱵᱟᱡᱟᱨ ᱠᱷᱚᱱᱟᱜ ᱚᱱᱟ ᱱᱮᱴ ᱞᱟᱜᱟᱣ ᱦᱳᱭ ᱮᱱᱟ ᱡᱟᱛᱮ ᱥᱤᱢ ᱥᱩᱠᱨᱤ ᱥᱮ ᱢᱮᱨᱚᱢ ᱠᱚ ᱚᱱᱟ ᱯᱷᱚᱥᱚᱞ ᱟᱞᱚᱠᱚ ᱱᱚᱥᱴᱚᱭ ᱢᱟ ᱤᱱᱟᱹ ᱛᱟᱭᱚᱢ ᱛᱚᱲᱟ ᱫᱟᱨᱮᱹᱧ ᱠᱤᱨᱤᱧ ᱞᱮᱫᱟ ᱚᱱᱟ ᱫᱟᱨᱮ ᱦᱚᱸ ᱱᱟᱨᱥᱟᱨᱤ ᱠᱷᱚᱱ ᱤᱧ ᱠᱤᱨᱤᱧ ᱟᱹᱜᱩ ᱞᱮᱫᱟ ᱚᱱᱟ ᱦᱚᱛᱮᱡ ᱛᱮ ᱢᱤᱫᱼᱢᱤᱫ ᱫᱟᱨᱮ ᱨᱮᱱᱟᱜ ᱜᱮ ᱟᱭᱢᱟ ᱥᱟᱴ ᱥᱳᱛᱛᱳᱨ ᱴᱟᱠᱟ ᱠᱟᱛᱮ ᱠᱚ ᱦᱟᱛᱟᱣ ᱞᱮᱫᱟ ᱤᱱᱟᱹ ᱛᱟᱭᱚᱢ ᱡᱟᱦᱟᱸ ᱠᱚ ᱡᱚᱢᱟᱜ ᱯᱷᱚᱞ ᱟᱨ ᱞᱚᱛᱟ ᱯᱟᱛᱟ ᱨᱮᱭᱟᱜ ᱡᱚ ᱠᱚ ᱠᱚᱸᱰᱷᱟ ᱦᱚᱛᱚᱛ ᱥᱮ ᱵᱮᱸᱜᱟᱲ ᱫᱟᱨᱮ ᱴᱚᱢᱨᱴᱳ ᱫᱟᱨᱮ ᱢᱟᱨᱤᱪ ᱮᱢᱟᱱ ᱠᱚ ᱠᱚ ᱡᱤᱱᱤᱥ ᱨᱚᱦᱚᱭ ᱞᱟᱹᱜᱤᱫ ᱥᱟᱱᱟᱢ ᱜᱮ ᱱᱟᱨᱥᱟᱨᱤ ᱠᱷᱚᱱ ᱤᱛᱟᱹ ᱠᱚ ᱠᱤᱨᱤᱧ ᱟᱹᱜᱩ ᱠᱟᱛᱮ ᱛᱟᱨᱯᱚᱨ ᱤᱧ ᱵᱟᱜᱟᱱ ᱨᱤᱧ ᱨᱚᱦᱚᱭ ᱞᱮᱫᱟ ᱟᱨ ᱚᱱᱟ ᱠᱚ ᱧᱮᱞ ᱡᱚᱛᱚᱱ ᱞᱟᱹᱜᱤᱫ ᱤᱧ ᱜᱮ ᱥᱳᱢᱳᱭᱤᱧ ᱮᱢᱮᱫ ᱛᱟᱦᱮᱸᱫ ᱢᱮᱱᱠᱷᱟᱱ ᱚᱱᱟᱠᱚ ᱯᱳᱭ ᱞᱟᱹᱜᱤᱫ ᱥᱮ ᱚᱱᱟ ᱠᱚ ᱢᱚᱸᱡᱽ ᱛᱮ ᱜᱮᱫ ᱪᱷᱟᱸᱴᱟᱭ ᱞᱟᱹᱜᱤᱫ ᱚᱱᱟᱠᱚ ᱞᱟᱜᱤᱫ ᱫᱟᱛᱨᱚᱢ ᱛᱟᱨᱯᱚᱨ ᱯᱟᱥᱩᱱᱤ ᱚᱱᱟ ᱠᱚ ᱠᱤᱨᱤᱧ ᱦᱳᱭᱮᱱ ᱛᱤᱧᱟᱹ